ᱴᱤᱵᱷᱤ ᱟᱨ ᱚᱱᱞᱟᱭᱤᱱ ᱵᱟᱱᱟᱨᱜᱮ ᱟᱹᱰᱤ ᱫᱚᱨᱠᱟᱨ ᱴᱤᱵᱷᱤ ᱨᱮ ᱡᱮᱢᱚᱱ ᱦᱚᱲᱛᱮ ᱠᱷᱚᱵᱚᱨ ᱦᱤᱡᱩᱜ ᱢᱟ ᱥᱟᱱᱛᱟᱲᱤ ᱛᱮ ᱟᱨ ᱚᱱᱞᱟᱭᱤᱱ ᱫᱚ ᱚᱱᱞᱟᱭᱤᱱ ᱛᱮ ᱡᱮᱢᱚᱱ ᱮᱛᱚ ᱡᱮ ᱫᱚᱨᱠᱟᱨ ᱚᱱᱞᱟᱭᱤᱱ ᱡᱮ ᱥᱟᱱᱛᱟᱲᱤᱛᱮ ᱡᱟᱦᱟᱱᱟ ᱮᱢ ᱥᱟᱨᱪ ᱠᱷᱟᱡ ᱚᱞ ᱪᱤᱠᱤᱛᱮ ᱛᱚ ᱚᱞ ᱪᱤᱠᱤ ᱚᱯᱷᱥᱮᱱ ᱜᱮᱵᱟᱝ ᱛᱟᱦᱮᱱ ᱠᱟᱱᱟ ᱡᱟᱛᱮ ᱚᱞ ᱪᱤᱠᱤ ᱚᱯᱷᱥᱮᱱ ᱦᱚᱸ ᱡᱮᱢᱚᱱ ᱛᱟᱦᱮᱱ ᱱᱚᱣᱟ ᱜᱩᱜᱳᱞ ᱨᱮ ᱚᱱᱞᱟᱭᱤᱱ ᱨᱮ ᱟᱨ ᱡᱮᱢᱚᱱ ᱱᱚᱣᱟ ᱛᱮᱜᱮ ᱯᱷᱨᱚᱢ ᱯᱷᱤᱞᱟᱯ ᱦᱩᱭ ᱠᱚᱜᱼᱢᱟ ᱦᱩᱭ ᱦᱚᱪᱚᱭ ᱛᱟᱵᱳᱱ ᱯᱮ ᱤᱧ ᱡᱟᱦᱟᱸ ᱛᱤᱸᱥ ᱡᱮᱢᱚᱱ ᱜᱤᱫᱽᱨᱟᱹ ᱠᱚ ᱩᱛᱱᱟᱹᱜ ᱟᱠᱚ ᱱᱚᱣᱟ ᱤᱭᱟᱹ ᱛᱮᱜᱮ ᱚᱞ ᱪᱤᱠᱤ ᱦᱚᱨᱚᱯᱷ ᱛᱮᱜᱮ ᱟᱹᱰᱤ ᱡᱮᱢᱚᱱ ᱟᱹᱰᱤᱜᱟᱱ ᱡᱮᱢᱚᱱ ᱠᱚ ᱰᱮᱵᱷᱞᱚᱯ ᱦᱩᱭ ᱛᱮᱱᱟᱜ ᱡᱮᱢᱚᱱ ᱮᱴᱟᱜ ᱮᱴᱟᱜ ᱵᱷᱟᱥᱟ ᱫᱚ ᱠᱟᱱᱟ ᱪᱮᱫ ᱮᱢ ᱢᱮᱱᱟ ᱚᱱᱟᱜᱮ ᱦᱤᱡᱩᱜᱼᱟ ᱠᱤᱱᱛᱩ ᱚᱞ ᱪᱤᱠᱤ ᱫᱚ ᱵᱟᱝ ᱦᱤᱡᱩᱜ ᱠᱟᱱᱟ ᱡᱟᱛᱮ ᱩᱱᱠᱩ ᱵᱟᱨᱟᱼᱵᱟ ᱨᱤ ᱚᱱᱟ ᱵᱷᱟᱥᱟ ᱵᱟᱫ ᱵᱟᱹᱠᱤ ᱵᱷᱟᱥᱟ ᱵᱟᱨᱟ ᱵᱟᱹᱨᱤ ᱡᱮᱢᱚᱱ ᱟᱵᱚᱣᱟᱜ ᱵᱷᱟᱥᱟ ᱦᱚᱸ ᱦᱩᱭ ᱦᱚᱪᱚᱱᱟᱜ ᱟᱨ ᱦᱩᱭᱩᱜ ᱢᱟ ᱱᱚᱣᱟ ᱠᱚ ᱵᱷᱟᱥᱟ ᱦᱩᱭ ᱞᱮᱱᱠᱷᱟᱡ ᱛᱚᱡᱷᱱᱤᱡ ᱟᱹᱰᱤ ᱠᱟᱡᱟᱠ ᱜᱮ ᱰᱮᱵᱷᱞᱚᱯᱚᱜ ᱛᱟᱵᱳᱱᱟ